ᱦᱮᱞᱳ ᱦᱮᱸ ᱵᱟᱦᱟ ᱵᱟᱜᱟᱱ ᱨᱮᱱ ᱢᱟᱞᱤᱠᱤᱧ ᱞᱟᱹᱭᱫᱟ ᱥᱩᱠᱩ ᱢᱩᱨᱢᱩ ᱟᱞᱮᱭᱟᱜ ᱵᱟᱜᱟᱱ ᱨᱮᱫᱚ ᱟᱹᱰᱤ ᱨᱚᱠᱚᱢ ᱵᱟᱦᱟ ᱢᱮᱱᱟᱜᱼᱟ ᱱᱤᱛᱳᱜ ᱟᱫᱚ ᱪᱮᱫᱞᱮᱠᱟᱱᱟᱜ ᱵᱟᱦᱟ ᱞᱟᱹᱠᱛᱤᱭᱟᱢ ᱠᱟᱱᱟ ᱚ ᱵᱟᱦᱟ ᱠᱚᱫᱚ ᱦᱩᱭᱩᱜ ᱠᱟᱱᱟ ᱱᱚᱜᱼᱚᱭ ᱡᱮᱢᱚᱱ ᱥᱩᱨᱡᱚᱢᱩᱠᱷᱤ ᱜᱳᱞᱟᱯ ᱡᱩᱸᱭ ᱟᱨᱚ ᱮᱢᱟᱱᱛᱮᱱᱟᱜ ᱟᱹᱰᱤ ᱱᱟᱯᱟᱭ ᱱᱟᱯᱟᱭ ᱵᱟᱦᱟ ᱢᱮᱱᱟᱜᱼᱟ ᱥᱚᱫᱷᱟᱲ ᱥᱚ ᱞᱮᱠᱟ ᱱᱚᱝᱠᱟ ᱧᱮᱞ ᱨᱮᱦᱚᱸ ᱟᱹᱰᱤ ᱪᱮᱦᱚᱨᱟ ᱚᱱᱠᱟᱱ ᱠᱚ ᱵᱟᱦᱟ ᱟᱹᱰᱤ ᱜᱩᱞᱟᱱ ᱢᱮᱱᱟᱜᱼᱟ ᱢᱟᱱᱮ ᱧᱩᱛᱩᱢ ᱠᱚᱫᱚ ᱢᱟᱱᱮ ᱵᱟᱝ ᱫᱤᱥᱟᱹᱜ ᱠᱟᱱᱟ ᱛᱚ ᱟᱹᱰᱤ ᱟᱭᱢᱟ ᱵᱟᱦᱟ ᱠᱚ ᱦᱮᱡ ᱠᱟᱛᱮᱫ ᱧᱮᱞ ᱞᱮᱠᱷᱟᱱ ᱟᱹᱰᱤ ᱱᱟᱯᱟᱭ ᱦᱩᱭᱩᱜᱼᱟ

ᱟᱨᱟᱜ ᱵᱟᱦᱟ ᱢᱩᱫ ᱨᱮᱫᱚ ᱱᱤᱛᱳᱜ ᱫᱚ ᱜᱳᱞᱟᱯ ᱵᱟᱦᱟ ᱜᱮ ᱟᱹᱰᱤ ᱪᱮᱦᱨᱟ ᱦᱟᱸᱜ ᱜᱳᱞᱟᱯ ᱵᱟᱦᱟ ᱫᱚ ᱪᱮᱫᱞᱮᱠᱟᱱᱟᱜ ᱦᱟᱛᱟᱣᱟᱢ ᱢᱟᱱᱮ ᱴᱚᱯ ᱨᱮ ᱫᱚᱦᱚᱣᱟᱜ ᱥᱮ ᱱᱚᱝᱠᱟ ᱢᱟᱱᱮ ᱚᱲᱟᱜ ᱨᱮ ᱥᱟᱡᱟᱣ ᱞᱟᱹᱜᱤᱫ ᱢᱟᱱᱮ ᱞᱟᱹᱴᱩᱣᱟᱜ ᱨᱮ ᱚᱱᱟ ᱴᱚᱯ ᱠᱚᱨᱮ ᱫᱚᱦᱚ ᱞᱟᱹᱜᱤᱫ ᱪᱮᱫᱞᱮᱠᱟᱱᱟᱜ ᱟᱫᱚ ᱜᱚᱱᱚᱝ ᱫᱚ ᱦᱟᱸᱜ ᱱᱤᱛᱳᱜ ᱫᱚ ᱟᱞᱮ ᱚᱱᱟ ᱴᱚᱯᱨᱮ ᱵᱟᱨᱭᱟ ᱯᱮᱭᱟ ᱡᱟᱦᱟᱸ ᱦᱟᱨᱟ ᱜᱚᱫ ᱟᱠᱟᱱᱟ ᱚᱱᱟ ᱫᱩᱥᱚ ᱴᱟᱠᱟ ᱢᱟᱱᱮ ᱴᱚᱯ ᱥᱚᱢᱮᱛ ᱞᱮ ᱫᱟᱢ ᱮᱫᱟ ᱦᱟᱸᱜ ᱟᱫᱚ ᱱᱚᱣᱟ ᱜᱳᱞᱟᱯ ᱵᱟᱦᱟ ᱫᱚ ᱡᱚᱛᱚᱱ ᱡᱚᱜᱟᱣ ᱨᱮᱱᱟᱜ ᱠᱟᱱᱟ ᱥᱮ ᱟᱨ ᱵᱟᱦᱟ ᱠᱚᱫᱚ ᱵᱟᱢ ᱡᱚᱛᱚᱱ ᱡᱚᱜᱟᱣ ᱞᱮᱠᱷᱟᱱ ᱚᱱᱟ ᱠᱚᱨᱮᱱᱟᱜ ᱠᱷᱚᱨᱪᱟ ᱫᱚ ᱢᱮᱱᱟᱜ ᱟᱥᱮ ᱢᱮᱱᱴᱮᱱᱮᱱᱥ ᱨᱮᱱᱟᱜ ᱪᱟᱨᱡ ᱠᱚ ᱢᱮᱱᱟᱜ ᱜᱮᱭᱟ ᱛᱟᱯᱚᱨᱮ ᱤᱧ ᱡᱟᱦᱟᱸᱛᱤᱱᱟᱹᱜ ᱠᱚᱨᱢᱤ ᱠᱚ ᱢᱮᱱᱟᱜ ᱠᱚ ᱛᱤᱧᱟ ᱩᱱᱠᱩ ᱛᱚ ᱦᱟᱡᱨᱤ ᱠᱚ ᱮᱢ ᱦᱩᱭᱩᱜ ᱛᱤᱧᱟᱹ ᱛᱟᱦᱞᱮ ᱚᱱᱟ ᱦᱤᱸᱥᱟᱹᱵ ᱛᱮᱫᱚ ᱟᱹᱰᱤ ᱠᱚᱢ ᱜᱮ ᱛᱤᱧᱟᱹ

ᱟᱪᱪᱷᱟ ᱴᱷᱤᱠᱜᱮᱭᱟ ᱛᱟᱦᱞᱮ ᱛᱤᱥ ᱠᱚᱛᱮ ᱦᱤᱡᱩᱜ ᱟᱢ ᱦᱟᱸᱜ ᱚᱱᱠᱟ ᱞᱟᱹᱭᱟᱹᱧ ᱢᱮ ᱛᱟᱦᱞᱮ ᱚᱸᱰᱮ ᱦᱟᱸᱜ ᱤᱧ ᱨᱮᱱ ᱠᱟᱹᱢᱭᱟᱹ ᱠᱚ ᱢᱮᱱᱟᱜ ᱠᱚᱣᱟ ᱡᱟᱦᱟᱸᱭ ᱩᱱᱠᱩᱧ ᱠᱷᱚᱵᱚᱨ ᱠᱮᱠᱚᱣᱟ ᱛᱟᱦᱞᱮ ᱦᱮᱡ ᱢᱟᱲᱟᱝ ᱨᱮ ᱠᱟᱹᱴᱤᱡ ᱞᱟᱹᱭᱟᱹᱧ ᱢᱮ ᱚᱱᱠᱟ ᱜᱮ ᱚᱱᱟᱠᱷᱟᱱ ᱞᱟᱹᱭ ᱠᱮᱠᱚᱣᱟ ᱟᱨ ᱢᱮᱛᱟᱣᱟᱠᱚᱣᱟᱹᱧ ᱡᱟᱛᱮ ᱱᱚᱣᱟ ᱠᱚ ᱫᱚᱦᱚ ᱠᱟᱜ ᱢᱟᱠᱚ ᱡᱟᱛᱮ ᱮᱴᱟᱜ ᱦᱚᱲ ᱵᱟᱠᱚ ᱦᱟᱛᱟᱣ ᱢᱟ ᱵᱟᱠᱷᱟᱡ ᱪᱟᱞᱟᱣ ᱠᱟᱛᱮ ᱦᱟᱸᱜ ᱨᱩᱣᱟᱹᱲᱮᱱ ᱠᱷᱟᱱ ᱫᱚ ᱢᱩᱥᱠᱤᱞ ᱜᱮᱭᱟ ᱥᱮ ᱴᱷᱤᱠᱜᱮᱭᱟ ᱢᱚᱴᱟᱢᱩᱴᱤ ᱢᱤᱫ ᱵᱟᱨ ᱫᱤᱱ ᱢᱩᱫ ᱨᱮᱜᱮ ᱦᱟᱸᱜ ᱞᱟᱹᱭ ᱢᱮ ᱡᱟᱥᱛᱤ ᱞᱮᱱᱠᱷᱟᱱ ᱫᱚ ᱟᱵᱟᱨ ᱵᱟᱦᱟ ᱠᱚ ᱢᱚᱸᱥᱚᱫ ᱞᱮᱱ ᱠᱷᱟᱱ ᱵᱟᱠᱷᱟᱱ ᱦᱟᱸᱜ ᱵᱟᱢ ᱠᱩᱥᱤᱭᱟᱜᱼᱟ ᱠᱟᱹᱣᱰᱤ ᱮᱢᱱᱤ ᱛᱮᱜᱮᱢ ᱧᱟᱢᱫᱟ ᱠᱚᱢ ᱜᱮᱭᱟ ᱦᱟᱸᱜ ᱡᱟᱥᱛᱤ ᱜᱮᱢ ᱢᱮᱱᱫᱟ ᱵᱟᱝ ᱴᱷᱤᱠᱜᱮᱭᱟ ᱛᱟᱦᱞᱮ ᱢᱟ